ᱱᱮᱛᱟᱨ ᱫᱚ ᱜᱤᱫᱽᱨᱟᱹ ᱠᱚ ᱠᱟᱹᱴᱤᱡ ᱠᱟᱹᱴᱤᱡ ᱠᱷᱚᱡ ᱜᱮᱠᱚ ᱚᱞ ᱵᱟᱲᱟᱭᱟ ᱥᱮ ᱪᱷᱚᱵᱤ ᱠᱚᱠᱚ ᱟᱸᱠᱟᱣᱮᱫ ᱠᱚᱣᱟ ᱟᱫᱚ ᱩᱱᱠᱩ ᱫᱚ ᱱᱮᱛᱟᱨ ᱫᱚ ᱤᱥᱠᱩᱞ ᱠᱟᱹᱴᱤᱡ ᱠᱷᱚᱡ ᱠᱚ ᱥᱮᱱᱚᱜ ᱠᱟᱱᱟ ᱛᱚ ᱚᱸᱰᱮᱦᱚᱸ ᱪᱷᱚᱵᱤ ᱚᱞ ᱚᱞᱛᱮ ᱥᱮ ᱞᱟᱹᱭ ᱟᱠᱚ ᱠᱷᱟᱡ ᱠᱟᱹᱴᱤᱡ ᱜᱚᱼᱵᱟᱵᱟ ᱛᱟᱦᱚᱞᱮ ᱩᱱᱠᱩ ᱫᱚ ᱛᱟᱦᱚᱞᱮ ᱟᱨᱚ ᱵᱷᱟᱹᱜᱤ ᱴᱷᱤᱠ ᱜᱮᱠᱚ ᱪᱮᱫ ᱫᱟᱲᱮᱭᱟᱜᱼᱟ ᱮᱠᱫᱚᱢ ᱚᱞ ᱚᱞᱛᱮ ᱩᱱᱠᱩ ᱢᱟᱠᱚ ᱱᱮᱛᱟᱨ ᱢᱟᱠᱚ ᱵᱟᱲᱟᱭ ᱠᱟᱱ ᱦᱟᱸᱰᱮ ᱱᱟᱸᱰᱮ ᱤᱥᱠᱩᱞ ᱠᱚ ᱪᱟᱞᱟᱜᱼᱟ ᱥᱮ ᱟᱹᱛᱩ ᱚᱲᱟᱜ ᱠᱚ ᱚᱞ ᱵᱟᱲᱟᱭᱟ ᱦᱟᱱᱟ ᱱᱤᱭᱟᱹ ᱤᱱᱠᱟ ᱤᱱᱠᱟ ᱛᱮᱜᱮ ᱛᱤ ᱢᱟ ᱩᱱᱠᱩ ᱢᱟ ᱮᱠᱫᱚᱢ ᱚᱵᱵᱷᱮᱥᱚᱜ ᱠᱟᱱ ᱛᱟᱠᱚ ᱛᱟᱦᱚᱞᱮ ᱫᱚ ᱩᱱᱠᱩᱫᱚ ᱯᱩᱱ ᱢᱚᱬᱮ ᱥᱮᱨᱢᱟ ᱩᱢᱮᱨ ᱠᱷᱚᱡ ᱜᱮᱠᱚ ᱜᱤᱫᱽᱨᱟᱹ ᱠᱚᱫᱚ ᱠᱚ ᱮᱠᱫᱚᱢ ᱠᱚ ᱥᱮᱬᱟ ᱩᱛᱟᱹᱨᱟ